ᱤᱧᱟᱹᱜ ᱴᱚᱴᱷᱟ ᱨᱮᱭᱟᱜ ᱯᱩᱭᱥᱟᱹ ᱠᱟᱢᱟᱣ ᱨᱮᱭᱟᱜ ᱥᱩᱡᱳᱜᱽᱫᱚ ᱪᱟᱥᱜᱮ ᱢᱟᱨᱟᱝ ᱥᱩᱡᱳᱜᱽᱫᱚ ᱠᱟᱱᱟ ᱪᱟᱥᱫᱤᱱ ᱫᱚ ᱥᱮ ᱡᱟᱹᱯᱩᱫ ᱫᱤᱱᱫᱚ ᱦᱩᱲᱩᱞᱮ ᱪᱟᱥᱟ ᱟᱨ ᱵᱟᱹᱫᱽᱼᱵᱟᱭᱦᱟᱹᱲ ᱥᱮ ᱵᱟᱹᱫᱽᱼᱵᱟᱹᱭᱦᱟᱹᱲ ᱯᱮᱨᱮᱡ ᱞᱮᱱᱠᱷᱟᱱ ᱱᱟᱯᱟᱭᱛᱮ ᱦᱩᱲᱩᱦᱚᱸ ᱦᱩᱭᱩᱜᱼᱟ ᱟᱨ ᱚᱸᱰᱮ ᱠᱷᱚᱱᱜᱮ ᱡᱚᱛᱚᱣᱟᱜ ᱦᱩᱭᱩᱜᱼᱟ ᱟᱨ ᱰᱷᱮᱨᱜᱮ ᱫᱟᱜᱠᱷᱟᱱ ᱜᱟᱰᱟᱼᱢᱩᱸᱰᱩ ᱥᱮ ᱟᱦᱟᱨᱼᱯᱩᱠᱷᱨᱤ ᱯᱮᱨᱮᱡᱠᱟᱜᱼᱟᱭ ᱮᱱᱠᱷᱟᱱᱫᱚ ᱪᱟᱥ ᱨᱟᱠᱟᱵ ᱠᱟᱛᱮᱱ ᱟᱨᱦᱚᱸ ᱩᱛᱩᱠᱚ ᱪᱟᱥᱚᱜᱼᱟ ᱢᱮᱱᱠᱷᱟᱱ ᱱᱟᱦᱟᱜᱫᱚ ᱟᱹᱰᱤᱜᱟᱱ ᱥᱩᱡᱳᱜᱽ ᱚᱰᱳᱠ ᱟᱠᱟᱱᱟ ᱡᱟᱦᱟᱸ ᱞᱮᱠᱟ ᱥᱩᱨ ᱨᱮ ᱢᱤᱫᱴᱟᱝ ᱯᱷᱮᱠᱴᱨᱤ ᱢᱮᱱᱟᱜᱼᱟ ᱟᱹᱰᱤᱜᱟᱱ ᱦᱚᱲ ᱚᱸᱰᱮᱠᱚ ᱪᱟᱞᱟᱜ ᱠᱟᱱᱟ ᱟᱨ ᱛᱟᱨᱟᱠᱚᱫᱚ ᱴᱟᱴᱟ ᱠᱳᱢᱯᱟᱱᱤᱠᱚ ᱪᱟᱞᱟᱜ ᱠᱟᱱᱟ ᱱᱤᱛᱚᱜᱫᱚ ᱡᱟᱦᱟᱸᱭᱟᱜ ᱫᱟᱲᱮ ᱢᱮᱱᱟᱜᱼᱟ ᱮᱱᱠᱷᱟᱱ ᱩᱱᱤᱫᱚ ᱚᱱᱠᱟᱜᱮ ᱯᱩᱭᱥᱟᱹᱭ ᱠᱟᱢᱟᱣᱮᱫᱼᱟ ᱟᱨ ᱛᱟᱨᱟᱼᱛᱟᱨᱟ ᱦᱚᱲᱫᱚ ᱵᱤᱡᱽᱱᱮᱥᱦᱚᱸᱠᱚ ᱪᱟᱞᱟᱣᱮᱫᱼᱟ ᱡᱟᱦᱟᱸᱭᱟᱜ ᱯᱚᱭᱥᱟᱼᱴᱟᱠᱟ ᱥᱮ ᱯᱩᱸᱡᱤᱼᱯᱟᱹᱛᱤ ᱢᱮᱱᱟᱜᱼᱟ ᱮᱱᱠᱷᱟᱱ ᱚᱱᱠᱟ ᱠᱟᱛᱮᱫ ᱦᱚᱸᱠᱚ ᱠᱟᱢᱟᱣᱮᱫᱼᱟ ᱟᱨᱦᱚᱸ ᱛᱟᱨᱟᱫᱚ ᱱᱤᱛᱚᱜ ᱢᱟᱱᱰᱨᱮᱜᱟ ᱚᱰᱳᱠ ᱟᱠᱟᱱᱟ ᱦᱟᱥᱟ ᱞᱟ ᱮᱱᱠᱷᱟᱱ ᱚᱱᱟᱛᱮᱦᱚᱸ ᱯᱩᱭᱥᱟᱹᱠᱚ ᱠᱟᱢᱟᱣᱮᱫ ᱜᱮᱭᱟ ᱡᱟᱦᱟᱱᱟᱜ ᱵᱟᱝ ᱡᱟᱦᱟᱱᱟᱜᱛᱮ ᱯᱩᱭᱥᱟᱹᱠᱚ ᱠᱟᱢᱟᱣᱮᱫᱼᱟ ᱦᱟᱱᱛᱮ ᱵᱟᱝ ᱱᱷᱟᱛᱮᱛᱮ ᱚᱠᱚᱭᱫᱚ ᱚᱞᱼᱯᱟᱲᱦᱟᱣ ᱟᱠᱟᱱ ᱠᱷᱟᱱ ᱴᱤᱣᱩᱥᱚᱱᱠᱚ ᱯᱟᱲᱦᱟᱣᱮᱫ ᱠᱚᱣᱟ ᱚᱱᱠᱟ ᱠᱟᱛᱮᱫᱦᱚᱸ ᱯᱩᱭᱥᱟᱹᱠᱚ ᱠᱟᱢᱟᱣᱮᱫᱼᱟ